ᱥᱮᱪᱮᱫ ᱤᱫᱤ ᱠᱟᱛᱮ ᱛᱤᱨᱞᱟᱹ ᱦᱚᱯᱚᱱ ᱠᱚᱣᱟᱜ ᱠᱟᱛᱷᱟ ᱢᱮᱱᱚᱜ ᱠᱟᱱᱟ ᱱᱚᱣᱟ ᱟᱞᱮ ᱯᱩᱨᱵᱚ ᱵᱚᱨᱫᱷᱚᱢᱟᱱ ᱴᱚᱴᱷᱟ ᱨᱮᱫᱚ ᱟᱹᱰᱤ ᱜᱮ ᱚᱞᱚᱜ ᱯᱟᱲᱦᱟᱜ ᱛᱮᱫᱚ ᱠᱚᱢ ᱟᱠᱟᱱᱟ ᱱᱟᱦᱟᱜ ᱫᱚ ᱪᱮᱫ ᱥᱚᱢᱚᱥᱥᱟ ᱥᱚᱢᱚᱥᱥᱟ ᱫᱚ ᱦᱩᱭ ᱫᱟᱲᱮᱭᱟᱜᱼᱟ ᱚᱲᱟᱜ ᱠᱷᱚᱱ ᱥᱚᱢᱚᱥᱥᱟ ᱦᱩᱭ ᱫᱟᱲᱮᱭᱟᱜᱼᱟ ᱥᱚᱨᱠᱟᱨ ᱛᱚᱨᱯᱷ ᱥᱮᱜ ᱠᱷᱚᱱ ᱥᱚᱢᱚᱥᱥᱟ ᱥᱮ ᱦᱩᱭ ᱫᱟᱲᱮᱭᱟᱜᱼᱟ ᱚᱲᱟᱜ ᱠᱷᱚᱱᱟᱝ ᱡᱟᱦᱟᱸ ᱥᱮᱪᱮᱫ ᱨᱮᱱᱟᱝ ᱤᱥᱠᱩᱞ ᱦᱮᱱᱟᱜᱼᱟ ᱚᱸᱰᱮ ᱪᱟᱞᱟᱜ ᱨᱮᱱᱟᱜ ᱦᱚᱸ ᱥᱚᱢᱚᱥᱥᱟ ᱥᱚᱢᱚᱥᱥᱟ ᱫᱚ ᱟᱭᱢᱟ ᱞᱮᱠᱟᱱᱟᱜ ᱜᱮ ᱛᱟᱦᱮᱸ ᱫᱟᱲᱮᱭᱟᱜᱼᱟ ᱟᱫᱚ ᱠᱟᱛᱷᱟ ᱫᱚ ᱦᱩᱭᱩᱜ ᱠᱟᱱᱟ ᱪᱮᱫ ᱞᱟᱹᱜᱤᱫ ᱵᱟᱝ ᱠᱚ ᱥᱮᱪᱮᱫᱚᱜ ᱠᱟᱱᱟ ᱱᱩᱠᱩ ᱛᱤᱨᱞᱟᱹ ᱦᱚᱯᱚᱱ ᱠᱚ ᱥᱮ ᱥᱮᱪᱮᱫ ᱨᱮᱱᱟᱜ ᱢᱚᱱ ᱦᱮᱱᱟᱜ ᱛᱟᱠᱚᱣᱟ ᱥᱮ ᱵᱟᱹᱱᱩᱜ ᱛᱟᱠᱚᱣᱟ ᱮᱴᱟᱜ ᱮᱴᱟᱜ ᱠᱚ ᱴᱚᱴᱷᱟ ᱨᱮᱱᱟᱜ ᱥᱮᱪᱮᱫ ᱤᱫᱤ ᱠᱟᱛᱮᱜ ᱢᱟ ᱟᱹᱰᱤᱜᱮ ᱞᱮᱛᱟᱲ ᱜᱮ ᱦᱮᱱᱟᱜ ᱠᱚ ᱥᱮ ᱥᱮᱪᱮᱫ ᱛᱮᱫᱚ ᱟᱹᱰᱤ ᱜᱮᱠᱚ ᱛᱤᱨᱞᱟᱹ ᱦᱚᱯᱚᱱ ᱫᱚᱠᱚ ᱰᱷᱮᱨ ᱜᱮᱭᱟ ᱡᱮᱢᱚᱱ ᱦᱩᱭᱩᱜ ᱠᱟᱱᱟ ᱳᱰᱤᱥᱟ ᱛᱤᱨᱞᱟᱹ ᱦᱚᱯᱚᱱ ᱵᱷᱟᱹᱜᱤ ᱜᱮᱠᱚ ᱥᱮᱪᱮᱫ ᱟᱠᱟᱱ ᱥᱮᱪᱮᱫ ᱟᱠᱟᱱᱟ ᱥᱮ ᱥᱮᱪᱮᱫᱚᱜ ᱠᱟᱱᱟ ᱟᱹᱰᱤ ᱥᱟᱸᱜᱮ ᱜᱮ ᱟᱨ ᱦᱩᱭᱩᱜ ᱠᱟᱱᱟ ᱵᱤᱨᱵᱷᱩᱢ ᱥᱮ ᱡᱷᱟᱲᱜᱨᱟᱢ ᱦᱩᱭ ᱫᱟᱲᱮᱭᱟᱜᱼᱟ ᱯᱩᱨᱩᱞᱤᱭᱟᱹ ᱚᱱᱟ ᱚᱱᱟ ᱠᱚ ᱴᱚᱴᱷᱟ ᱨᱮᱫᱚ ᱧᱮᱞ ᱧᱟᱢᱚᱜ ᱠᱟᱱᱟ ᱟᱹᱰᱤ ᱥᱟᱸᱜᱮ ᱜᱮ ᱛᱤᱨᱞᱟᱹ ᱦᱚᱯᱚᱱ ᱠᱚ ᱠᱚ ᱯᱟᱲᱦᱟᱜ ᱠᱟᱱᱟ ᱢᱮᱱᱠᱷᱟᱱ ᱱᱤᱭᱟᱹ ᱯᱩᱨᱵᱚ ᱵᱚᱨᱫᱷᱚᱢᱟᱱ ᱨᱮᱫᱚ ᱚᱠᱟ ᱞᱮᱠᱟ ᱪᱚ ᱵᱟᱠᱚ ᱯᱟᱲᱦᱟᱜ ᱠᱟᱱᱟ ᱩᱱᱟᱹᱜ ᱥᱟᱸᱜᱮ ᱫᱚ ᱦᱟᱸᱜ ᱟᱫᱚ ᱢᱮᱱᱠᱟᱛᱷᱟ ᱫᱚ ᱦᱩᱭᱩᱜ ᱠᱟᱱᱟ ᱥᱚᱨᱠᱟᱨ ᱜᱮ ᱵᱟᱭ ᱮᱢᱟᱵᱚᱱ ᱠᱟᱱᱟ ᱥᱟᱯᱳᱴ ᱥᱮ ᱚᱲᱟᱜ ᱠᱷᱚᱱᱟᱝ ᱜᱮ ᱜᱚ ᱵᱟᱵᱟ ᱵᱟᱝᱠᱚ ᱯᱟᱲᱦᱟᱣ ᱚᱪᱚᱭᱮᱜ ᱠᱚᱣᱟ ᱥᱮ ᱵᱤᱵᱷᱤᱱᱱᱚ ᱨᱚᱠᱚᱢ ᱦᱩᱭ ᱫᱟᱲᱮᱭᱟᱜᱼᱟ ᱥᱮ ᱥᱚᱢᱚᱥᱥᱟ ᱫᱚ ᱟᱫᱚ ᱱᱮᱛᱟᱨ ᱧᱮᱞᱚᱜ ᱠᱟᱱᱟ ᱱᱟᱦᱟᱜ ᱠᱩᱲᱤ ᱫᱚ ᱯᱩᱨᱵᱚ ᱵᱚᱨᱫᱷᱚᱢᱟᱱ ᱮᱞᱟᱠᱟ ᱨᱮ ᱟᱹᱰᱤ ᱠᱚᱢ ᱵᱚᱭᱮᱥ ᱨᱮᱜᱮ ᱠᱚ ᱡᱟᱶᱟᱭᱮᱜ ᱠᱚᱣᱟ ᱟᱹᱰᱤ ᱠᱚᱢ ᱵᱚᱭᱮᱥ ᱨᱮᱜᱮ ᱟᱭᱢᱟ ᱠᱤᱪᱷᱩ ᱠᱟᱹᱢᱤ ᱠᱚ ᱠᱟᱹᱢᱤ ᱥᱮ ᱱᱟᱞᱦᱟ ᱛᱩᱢᱟᱹᱞ ᱠᱚ ᱛᱤᱨᱞᱟᱹ ᱦᱚᱯᱚᱱ ᱠᱚ ᱟᱥᱮᱱᱮᱜ ᱠᱚᱣᱟ ᱦᱮᱸ ᱱᱟᱦᱟᱜ ᱡᱩᱜᱽ ᱧᱮᱞᱚᱜ ᱠᱟᱱᱟ ᱚᱞᱚᱜ ᱯᱟᱲᱦᱟᱜ ᱫᱤᱠ ᱛᱷᱮᱠᱮ ᱟᱹᱰᱤ ᱠᱚ ᱞᱟᱦᱟᱜ ᱠᱟᱱᱟ ᱦᱚᱲ ᱟᱨ ᱟᱞᱮ ᱱᱤᱭᱟᱹ ᱯᱩᱨᱵᱚ ᱵᱚᱨᱫᱷᱚᱢᱟᱱ ᱨᱮᱫᱚ ᱧᱮᱞᱚᱜ ᱠᱟᱱᱟ ᱟᱹᱰᱤ ᱠᱚᱢ ᱜᱮᱠᱚ ᱧᱮᱞᱚᱜ ᱠᱟᱱᱟ ᱧᱮᱞ ᱠᱚᱦᱚᱸ ᱠᱚ ᱧᱮᱞᱚᱜ ᱠᱟᱱ ᱜᱮᱭᱟ ᱯᱟᱲᱦᱟᱣ ᱦᱚᱸ ᱠᱤᱱᱛᱩ ᱪᱟᱹᱠᱨᱤ ᱱᱩᱠᱨᱤ ᱫᱤᱠ ᱛᱷᱮᱠᱮ ᱫᱚ ᱟᱹᱰᱤ ᱠᱚᱢ ᱜᱮᱠᱚ ᱧᱮᱞᱚᱜ ᱠᱟᱱᱟ ᱪᱮᱫᱟᱜ ᱧᱮᱞᱚᱜ ᱠᱟᱱᱟ ᱠᱚᱢ ᱥᱮ ᱚᱱᱟᱛᱮ ᱵᱟᱝ ᱯᱟᱲᱦᱟᱜ ᱥᱟᱱᱟᱭᱮᱜ ᱠᱚ ᱵᱟᱝ ᱫᱚ ᱚᱱᱟ ᱱᱮᱛᱟᱨ ᱡᱟᱦᱟᱸ ᱢᱳᱵᱟᱭᱤᱞ ᱦᱮᱡ ᱠᱟᱱ ᱥᱳᱥᱟᱞ ᱢᱤᱰᱤᱭᱟ ᱡᱟᱦᱟᱸ ᱮᱱᱰᱨᱚᱭᱮᱰ ᱦᱮᱡ ᱠᱟᱱ ᱮᱱᱰᱨᱚᱭᱮᱰ ᱥᱢᱟᱨᱴ ᱯᱷᱳᱱ ᱡᱟᱦᱟᱸ ᱴᱟᱜ ᱠᱚ ᱢᱮᱛᱟᱜ ᱠᱟᱱ ᱚᱱᱟ ᱥᱢᱟᱨᱴ ᱯᱷᱳᱱ ᱫᱟᱨᱟᱭ ᱛᱮ ᱵᱟᱝ ᱫᱚ ᱪᱮᱫ ᱫᱟᱨᱟᱭ ᱛᱮ ᱵᱟᱝ ᱠᱚ ᱯᱟᱲᱦᱟᱜ ᱞᱟᱹᱜᱤᱫᱚᱜ ᱠᱟᱱ ᱟᱫᱚ ᱦᱮᱸᱜ ᱮ ᱱᱤᱭᱟᱹ ᱠᱚᱜᱮ ᱥᱚᱢᱚᱥᱥᱟ ᱫᱚ ᱧᱮᱞᱚᱜ ᱠᱟᱱᱟ ᱵᱟᱝ ᱫᱚ ᱥᱳᱥᱟᱞ ᱢᱤᱰᱤᱭᱟ ᱨᱮᱱᱟᱝ ᱢᱳᱵᱟᱭᱤᱞ ᱨᱮᱱᱟᱝ ᱪᱟᱹᱞᱩ ᱚᱵᱵᱷᱟᱥ ᱠᱟᱱ ᱛᱟᱠᱚ ᱵᱟᱝ ᱫᱚ ᱪᱮᱫ ᱦᱮᱸ ᱮ ᱱᱤᱭᱟᱹ ᱠᱚᱡ ᱜᱮ ᱵᱟᱝ ᱧᱮᱞᱚᱜ ᱠᱟᱱᱟ ᱮᱠᱷᱚᱱ ᱫᱚ ᱵᱟᱝ ᱫᱚ ᱪᱮᱫ ᱠᱚᱪᱚ ᱱᱟᱱᱟ ᱦᱩᱱᱟᱹᱨ ᱯᱨᱚᱵᱞᱮᱢ ᱯᱨᱚᱵᱞᱮᱢ ᱥᱮ ᱮᱸᱴᱠᱮᱴᱚᱬᱮ ᱦᱮᱱᱟᱜ ᱛᱮ ᱵᱟᱝ ᱠᱚ ᱯᱟᱲᱦᱟᱜ ᱞᱟᱹᱜᱤᱫᱚᱜ ᱠᱟᱱᱟ